ᱤᱧ ᱥᱮᱫᱟᱭ ᱠᱷᱚᱱ ᱜᱮ ᱠᱤᱪᱷᱩ ᱥᱮᱨᱮᱧ ᱠᱚ ᱟᱹᱰᱤᱧ ᱠᱩᱥᱤᱭᱟᱜ ᱛᱟᱦᱮᱸ ᱫᱚ ᱥᱮᱨᱮᱧ ᱠᱚ ᱚᱞ ᱠᱚ ᱟᱨ ᱠᱟᱹᱦᱱᱤ ᱠᱚ ᱚᱱᱟ ᱦᱚᱛᱮᱡ ᱛᱮᱜᱮ ᱦᱚᱲ ᱠᱚ ᱡᱟᱦᱟᱱᱟᱜ ᱜᱮᱧ ᱵᱩᱡᱷᱟᱹᱣ ᱠᱚ ᱛᱟᱦᱮᱜ ᱫᱚ ᱟᱨ ᱵᱷᱟᱜᱮ ᱵᱷᱟᱜᱮ ᱥᱮᱨᱮᱧ ᱠᱚᱸᱧ ᱥᱮᱬᱟ ᱠᱟᱛᱮ ᱚᱱᱟ ᱠᱟᱹᱦᱱᱤ ᱠᱚ ᱚᱱᱟ ᱠᱟᱛᱮᱫ ᱠᱟᱹᱦᱱᱤ ᱫᱟᱨᱟᱭᱛᱮ ᱦᱚᱲ ᱠᱚ ᱟᱹᱰᱤ ᱠᱤᱪᱷᱩᱧ ᱵᱩᱡᱷᱟᱹᱣ ᱠᱟᱫ ᱠᱚᱣᱟ ᱚᱱᱟ ᱠᱟᱹᱦᱱᱤ ᱟᱹᱰᱤ ᱜᱮ ᱵᱮᱥ ᱟᱨ ᱟᱹᱰᱤ ᱜᱮ ᱵᱷᱟᱹᱜᱤ ᱛᱟᱦᱮᱸ ᱠᱟᱱᱟ ᱟᱨ ᱱᱤᱛᱚᱜ ᱦᱚᱸ ᱢᱮᱱᱟᱜ ᱜᱮᱭᱟ ᱱᱚᱣᱟ ᱢᱤᱫ ᱜᱤᱫᱽᱨᱟᱹ ᱠᱷᱚᱱᱟᱜ ᱜᱮ ᱤᱧ ᱫᱚ ᱥᱮᱨᱮᱧ ᱠᱚᱫᱚ ᱟᱹᱰᱤ ᱨᱟᱹᱥᱠᱟᱹ ᱨᱮ ᱛᱟᱦᱮᱱᱟ ᱚᱱᱠᱟᱜᱮ ᱢᱤᱫᱴᱟᱹᱝ ᱚᱞ ᱤᱧ ᱫᱚᱦᱚ ᱠᱟᱜᱼᱟ ᱚᱱᱟ ᱫᱚ ᱢᱤᱫᱴᱟᱹᱝ ᱜᱮ ᱤᱧ ᱵᱟᱠᱷᱨᱟ ᱡᱟᱦᱟᱸᱭ ᱢᱮᱱᱟᱭᱟ ᱩᱱᱤ ᱜᱮᱧ ᱟᱡᱚᱢ ᱟᱭᱟ ᱚᱱᱟ ᱫᱚ ᱟᱹᱰᱤ ᱫᱩᱞᱟᱹᱲ ᱠᱟᱹᱦᱱᱤ ᱠᱟᱱᱟ ᱫᱩᱞᱟᱹᱲ ᱢᱤᱫᱴᱟᱹᱱ ᱢᱮᱱᱟᱭᱟ ᱩᱱᱤ ᱥᱟᱶ ᱟᱹᱰᱤ ᱜᱮᱧ ᱫᱩᱞᱟᱹᱲᱟ ᱩᱱᱤ ᱫᱚᱢᱮᱧ ᱠᱩᱥᱤ ᱟᱭᱟ ᱩᱱᱤ ᱞᱟᱹᱜᱤᱫᱛᱮ ᱚᱱᱟ ᱫᱚ ᱚᱞ ᱠᱟᱛᱮᱧ ᱫᱚᱦᱚ ᱠᱟᱜᱼᱟ ᱡᱟᱦᱟᱸ ᱛᱤᱥ ᱜᱮ ᱚᱱᱟ ᱫᱚ ᱩᱱᱤ ᱜᱮᱧ ᱟᱡᱚᱢ ᱟᱭᱟ ᱮᱴᱟᱜ ᱦᱚᱲ ᱫᱚ ᱵᱟᱹᱧ ᱟᱡᱚᱢ ᱟᱠᱚᱣᱟ ᱚᱱᱟ ᱫᱚ ᱟᱡ ᱞᱟᱹᱜᱤᱫ ᱜᱮᱧ ᱫᱚᱦᱚ ᱟᱠᱟᱜᱼᱟ ᱟᱡ ᱞᱟᱹᱜᱤᱫ ᱜᱮᱧ ᱚᱞ ᱟᱠᱟᱜᱼᱟ ᱚᱱᱟ ᱫᱚ ᱟᱹᱰᱤ ᱩᱠᱩ ᱨᱮᱱᱟᱜ ᱠᱟᱛᱷᱟ ᱠᱟᱱᱟ ᱟᱹᱰᱤ ᱵᱷᱤᱛᱤᱨ ᱨᱮᱧ ᱫᱚᱦᱚ ᱠᱟᱜᱼᱟ ᱚᱱᱟ ᱵᱷᱟᱹᱜᱤ ᱞᱮᱠᱟ ᱚᱱᱟ ᱫᱚ ᱩᱠᱩ ᱠᱟᱛᱮ ᱤᱧ ᱫᱚᱦᱚ ᱟᱠᱟᱜᱼᱟ ᱡᱟᱦᱟᱸ ᱛᱤᱥ ᱜᱮ ᱩᱱᱤ ᱧᱟᱢᱮ ᱠᱷᱟᱱ ᱚᱱᱟᱧ ᱩᱭᱦᱟᱹᱨᱟ ᱟᱨ ᱩᱱᱤ ᱜᱮᱧ ᱞᱟᱹᱭ ᱟᱭᱟ ᱚᱱᱟ ᱫᱚ